ᱜᱮᱹᱢ ᱥᱮ ᱠᱷᱮᱞᱳᱰ ᱥᱟᱶᱛᱮ ᱡᱟᱦᱟᱸᱭᱮ ᱥᱮᱞᱮᱫᱼᱮ ᱛᱟᱦᱮᱱ ᱠᱟᱱᱟᱭ ᱦᱮᱸ ᱩᱱᱤ ᱫᱚ ᱢᱟᱱᱮ ᱟᱹᱰᱤ ᱢᱚᱱᱮ ᱥᱮ ᱦᱚᱲᱢᱚ ᱫᱤᱠ ᱛᱷᱮᱠᱮ ᱫᱚ ᱟᱹᱰᱤ ᱵᱷᱟᱜᱮᱭ ᱛᱟᱦᱮᱱᱟ ᱪᱮᱫᱟᱜ ᱥᱮ ᱡᱟᱦᱟᱸᱭ ᱫᱤᱱᱤᱠ ᱠᱷᱮᱞᱳᱰᱟᱭ ᱡᱟᱦᱟᱸᱭ ᱢᱟᱱᱮ ᱦᱮᱣᱟ ᱛᱟᱦᱮᱱ ᱛᱟᱭᱟ ᱩᱱᱤ ᱫᱚ ᱫᱤᱱ ᱢᱤᱫᱴᱮᱱ ᱡᱮ ᱥᱮᱛᱟᱜ ᱨᱮᱭ ᱵᱮᱨᱮᱫ ᱠᱟᱱᱟ ᱵᱮᱨᱮᱫ ᱠᱟᱛᱮᱜ ᱥᱚᱢᱚᱭ ᱨᱮ ᱵᱮᱨᱮᱫ ᱠᱟᱱᱟᱭ ᱫᱤᱱ ᱤᱱᱟᱹ ᱥᱚᱢᱚᱭ ᱨᱮᱭ ᱵᱮᱨᱮᱫ ᱠᱟᱱᱟᱭ ᱤᱱᱟᱹ ᱥᱚᱢᱚᱭ ᱨᱮ ᱵᱮᱨᱮᱫ ᱠᱟᱛᱮᱜ ᱪᱟᱞᱟᱜ ᱠᱟᱱᱟᱭ ᱜᱚᱰᱟ ᱛᱮᱭ ᱜᱚᱰᱟᱭ ᱪᱟᱞᱟᱜ ᱠᱟᱱᱟ ᱜᱚᱰᱟ ᱥᱮᱱ ᱠᱟᱛᱮᱜ ᱚᱸᱰᱮ ᱫᱤᱱᱮ ᱟᱭᱟᱜ ᱚᱱᱮ ᱦᱮᱣᱟ ᱡᱟᱦᱟᱸᱭᱮ ᱡᱟᱦᱟᱸ ᱡᱟᱦᱟᱸ ᱠᱷᱮᱞᱳᱰ ᱥᱟᱶᱛᱮ ᱥᱮ ᱡᱟᱦᱟᱸ ᱥᱟᱶᱛᱮ ᱟᱡ ᱥᱮᱞᱮᱫ ᱢᱮᱱᱟᱭ ᱚᱱᱟ ᱱᱤᱭᱮ ᱩᱱᱤ ᱫᱤᱱᱮ ᱩᱱᱤᱭ ᱪᱚᱨᱪᱟᱭᱮᱫᱼᱟᱭᱮ ᱦᱮᱸ ᱪᱚᱨᱪᱟᱭᱮᱫᱟᱭ ᱚᱱᱟᱛᱮ ᱦᱚᱲᱢᱚ ᱵᱷᱟᱹᱜᱤ ᱛᱟᱦᱮᱱ ᱠᱟᱱ ᱛᱟᱭᱟ ᱠᱳᱱᱳ ᱨᱳᱜᱽ ᱡᱟᱞᱟ ᱪᱚᱴ ᱠᱚᱨᱮ ᱩᱱᱤ ᱫᱚ ᱵᱟᱝ ᱦᱮᱡ ᱟᱭᱟ ᱦᱮᱸ ᱟᱨ ᱚᱱᱟ ᱥᱟᱶᱼᱥᱟᱶᱛᱮ ᱢᱚᱱᱮ ᱨᱮᱦᱚᱸ ᱢᱤᱫᱴᱮᱱ ᱢᱟᱱᱮ ᱯᱨᱚᱵᱷᱟᱵᱽ ᱯᱟᱲᱟᱣ ᱟᱭᱟ ᱡᱮ ᱤᱧ ᱟᱨᱦᱚᱸ ᱵᱷᱟᱹᱜᱤᱭᱟᱹᱧ ᱟᱨᱦᱚᱸ ᱦᱟᱱᱛᱮ ᱪᱮᱛᱟᱱ ᱥᱮᱫ ᱤᱧ ᱪᱟᱞᱟᱜᱼᱟ ᱦᱮᱸ ᱦᱚᱸᱜᱼᱱᱟ ᱠᱚ ᱢᱤᱫᱴᱮᱱ ᱢᱟᱱᱮ ᱫᱤᱱ ᱱᱟᱣᱟ ᱱᱟᱣᱟ ᱡᱤᱱᱤᱥᱮ ᱢᱟᱱᱮ ᱠᱚᱨᱟᱣ ᱨᱮᱱᱟᱜ ᱢᱤᱫᱴᱮᱱ ᱤᱭᱟᱹ ᱛᱟᱦᱮᱱ ᱠᱟᱱ ᱛᱟᱭᱟ ᱪᱮᱫ ᱤᱧ ᱢᱮᱱᱟ ᱢᱟᱱᱮ ᱟᱜᱽᱨᱚᱦᱚᱸ ᱛᱟᱦᱮᱱ ᱠᱟᱱ ᱛᱟᱭᱟ ᱦᱮᱸ ᱟᱨ ᱚᱱᱟᱛᱮ ᱢᱟᱱᱮ ᱪᱮᱫ ᱤᱧ ᱢᱮᱱᱟ ᱡᱟᱦᱟᱸᱭ ᱵᱟᱭ ᱡᱮᱢᱚᱱ ᱵᱟᱭ ᱡᱟᱦᱟᱸᱭ ᱡᱟᱦᱟᱱᱟᱜ ᱤᱭᱟᱹ ᱥᱟᱶᱛᱮ ᱠᱷᱮᱞᱳᱰ ᱠᱚ ᱵᱟᱭ ᱠᱷᱮᱞᱳᱰᱟ ᱩᱱᱤ ᱫᱚ ᱦᱮᱣᱟ ᱵᱟᱝ ᱛᱟᱦᱮᱱ ᱛᱟᱭᱟ ᱩᱱᱤ ᱫᱚ ᱢᱤᱫᱴᱮᱱ ᱪᱮᱫ ᱞᱮᱠᱟᱧ ᱢᱮᱱᱟ ᱮᱠᱫᱚᱢ ᱮ ᱩᱱᱤ ᱢᱤᱫᱴᱟᱱ ᱠᱳᱱᱳ ᱠᱟᱹᱢᱤ ᱨᱮᱱᱟᱜ ᱢᱚᱱ ᱵᱟᱝ ᱞᱟᱜᱟᱣ ᱟᱭᱟ ᱪᱮᱫ ᱦᱚᱸ ᱵᱟᱝ ᱦᱮᱸ ᱩᱱᱤᱭᱟᱜ ᱦᱚᱲᱢᱚ ᱦᱚᱸ ᱚᱱᱠᱟ ᱵᱷᱟᱹᱜᱤ ᱵᱟᱝ ᱛᱟᱦᱮᱱ ᱛᱟᱭᱟ ᱟᱨ ᱢᱚᱱᱮ ᱦᱚᱸ ᱚᱱᱠᱟ ᱜᱮ ᱚᱱᱟ ᱦᱚᱛᱮᱜ ᱛᱮ ᱠᱷᱮᱞᱳᱰ ᱟᱨ ᱦᱮᱸ ᱠᱷᱮᱞᱳᱰ ᱠᱚ ᱥᱟᱶᱛᱮ ᱡᱟᱦᱟᱸᱭᱮ ᱥᱮᱞᱮᱫ ᱠᱚ ᱛᱟᱦᱮᱱᱟ ᱩᱱᱠᱩ ᱫᱚ ᱢᱟᱱᱮ ᱦᱚᱲᱢᱚ ᱢᱚᱱᱮ ᱵᱟᱱᱟᱨ ᱫᱤᱠ ᱛᱷᱮᱠᱮ ᱟᱹᱰᱤ ᱵᱷᱟᱹᱜᱤ ᱠᱚ ᱛᱟᱦᱮᱱᱟ ᱟᱹᱰᱤ ᱩᱱᱠᱩᱣᱟᱜ ᱪᱤᱱᱛᱟᱹ ᱵᱷᱟᱵᱽᱱᱟ ᱠᱚᱦᱚᱸ ᱟᱹᱰᱤ ᱢᱟᱱᱮ ᱪᱮᱫ ᱤᱧ ᱢᱮᱱᱟ ᱢᱟᱱᱮ ᱵᱷᱟᱹᱜᱤ ᱜᱮᱠᱚ ᱪᱤᱱᱛᱟᱹᱭᱟ ᱠᱚᱠᱷᱚᱱᱳ ᱵᱟᱹᱲᱤᱡᱟᱜ ᱫᱚ ᱢᱟᱱᱮ ᱵᱟᱝ ᱠᱚ ᱪᱤᱱᱛᱟᱹᱭᱟ ᱥᱮ ᱥᱚᱵᱽ ᱥᱚᱢᱚᱭ ᱠᱚ ᱪᱤᱱᱛᱟᱹᱭᱟ ᱛᱚ ᱱᱚᱣᱟ ᱫᱚ ᱵᱷᱟᱹᱜᱤ ᱦᱩᱭᱩᱜᱼᱟ ᱵᱷᱟᱹᱜᱤᱜᱼᱟ ᱦᱮᱸ ᱱᱚᱣᱟ ᱜᱮ ᱦᱩᱭᱩᱜ ᱠᱟᱱᱟ ᱢᱟᱱᱮ ᱠᱷᱮᱞᱳᱰ ᱨᱮᱱᱟᱜ ᱪᱮᱫ ᱤᱧ ᱢᱮᱱᱟ ᱩᱯᱚᱠᱟᱨ ᱫᱚ